ᱤᱧᱟᱹᱜ ᱜᱷᱟᱨᱚᱸᱧᱡᱽ ᱨᱮ ᱫᱷᱚᱨᱚᱢ ᱟᱱᱟᱜ ᱯᱚᱨᱚᱵᱽ ᱞᱮᱠᱟ ᱛᱮᱫᱚ ᱥᱚᱦᱨᱟᱭ ᱯᱚᱨᱚᱵᱽ ᱟᱨ ᱢᱟ ᱥᱚᱦᱨᱟᱭ ᱯᱚᱨᱚᱵᱽ ᱫᱚ ᱟᱭᱢᱟ ᱫᱤᱱ ᱠᱷᱚᱱ ᱜᱮ ᱥᱮᱫᱟᱭ ᱠᱷᱚᱱ ᱜᱮ ᱦᱩᱭ ᱦᱤᱡᱩᱜ ᱠᱟᱱᱟ ᱟᱨ ᱱᱚᱣᱟ ᱥᱚᱦᱨᱟᱭ ᱯᱚᱨᱚᱵᱽ ᱫᱚ ᱟᱞᱮ ᱥᱮᱫ ᱫᱚ ᱢᱚᱬᱮ ᱫᱤᱱ ᱠᱚ ᱢᱟᱱᱟᱣᱟ ᱱᱚᱣᱟ ᱢᱚᱬᱮ ᱫᱤᱱ ᱫᱚ ᱵᱚᱸᱜᱟ ᱟᱠᱚ ᱩᱢᱩᱜ ᱟᱠᱚ ᱠᱷᱩᱱᱴᱟᱹᱣ ᱠᱷᱩᱱᱴᱟᱹᱣ ᱢᱟᱦᱟ ᱛᱟᱨᱯᱚᱨ ᱜᱟᱹᱭ ᱟᱲᱟᱜ ᱢᱟᱦᱟ ᱟᱫᱚ ᱡᱟᱞᱮ ᱢᱟᱦᱟ ᱱᱚᱣᱟ ᱯᱚᱨᱚᱵᱽ ᱫᱚ ᱟᱹᱰᱤ ᱱᱟᱭᱛᱮ ᱱᱟᱯᱟᱭᱛᱮ ᱦᱩᱭᱩᱜᱼᱟ ᱟᱨ ᱱᱚᱣᱟ ᱫᱚ ᱢᱤᱫᱴᱮᱱ ᱫᱷᱚᱨᱚᱢ ᱨᱮᱱᱟᱜ ᱯᱚᱨᱚᱵᱽ ᱠᱟᱱᱟ ᱥᱟᱱᱛᱟᱲ ᱠᱚᱣᱟᱜ ᱚᱱᱟᱛᱮ ᱯᱟᱞᱟᱣ ᱦᱩᱭᱩᱜᱼᱟ ᱟᱨ ᱱᱚᱣᱟ ᱯᱚᱨᱚᱵᱽ ᱨᱮ ᱡᱚᱢᱟᱜ ᱞᱮᱠᱟ ᱛᱮᱫᱚ ᱢᱮᱱᱟᱜᱼᱟ ᱡᱤᱞ ᱯᱤᱴᱷᱟᱹ ᱡᱤᱞ ᱞᱮᱴᱚ ᱛᱟᱵᱮᱱ ᱦᱩᱲᱩᱝ ᱟᱞᱮ ᱥᱮᱱ ᱫᱚ ᱛᱟᱵᱮᱱ ᱦᱩᱲᱩᱝ ᱠᱚ ᱡᱚᱢ ᱜᱮᱭᱟ ᱟᱨ ᱟᱨᱦᱚ ᱮᱢᱟᱱ ᱠᱚ ᱱᱚᱣᱟ ᱠᱚᱜᱮ ᱟᱞᱮ ᱥᱮᱱ ᱫᱚ ᱦᱩᱭᱩᱜ ᱜᱮᱭᱟ